ᱤᱧᱟᱹᱜ ᱫᱷᱚᱨᱚᱢ ᱨᱮᱱᱟᱜ ᱥᱟᱶᱟᱨ ᱡᱚᱛᱚᱱ ᱤᱫᱤ ᱠᱟᱛᱮᱫ ᱫᱚ ᱱᱚᱣᱟᱜᱮᱧ ᱞᱟᱹᱭᱟ ᱡᱟᱦᱟᱸᱜᱮ ᱟᱵᱚ ᱥᱟᱶᱛᱟᱨᱮ ᱦᱮᱡ ᱟᱠᱟᱱ ᱥᱮᱨᱣᱟ ᱠᱚ ᱤᱫᱤ ᱠᱟᱛᱮᱫ ᱚᱱᱟ ᱠᱚ ᱪᱮᱛᱟᱱ ᱨᱮᱫᱚ ᱢᱟᱱᱟᱣ ᱟᱨ ᱵᱟᱛᱟᱣ ᱜᱮ ᱢᱟᱱᱟᱣ ᱟᱨ ᱵᱟᱛᱟᱣ ᱡᱟᱦᱟᱸ ᱨᱮ ᱛᱟᱦᱮᱱᱟ ᱚᱸᱰᱮ ᱜᱮ ᱱᱟᱦᱟᱜ ᱚᱱᱟ ᱫᱷᱚᱨᱚᱢ ᱦᱚᱸ ᱥᱟᱶᱟᱨ ᱛᱟᱦᱮᱱᱟ ᱟᱨ ᱢᱟᱱᱟᱣᱼᱵᱟᱛᱟᱣ ᱵᱮᱜᱚᱨ ᱫᱚ ᱱᱟᱦᱟᱜ ᱫᱷᱚᱨᱚᱢ ᱫᱚ ᱱᱟᱦᱟᱜ ᱵᱟᱭ ᱥᱟᱶᱟᱨᱚᱜᱼᱟ ᱚᱱᱟᱫᱚ ᱵᱟᱹᱲᱤᱡᱚᱜᱼᱟ ᱟᱫᱚ ᱚᱱᱟ ᱥᱟᱶᱟᱨ ᱫᱚ ᱫᱚᱦᱚᱭ ᱞᱟᱹᱜᱤᱫ ᱛᱮᱫᱚ ᱢᱟᱱᱟᱣᱼᱵᱟᱛᱟᱣ ᱫᱚ ᱡᱟᱦᱟᱸ ᱞᱮᱠᱟ ᱟᱵᱚ ᱦᱚᱧᱦᱟᱨ ᱠᱚᱫᱚ ᱩᱱᱠᱩᱫᱚ ᱱᱟᱜ ᱥᱟᱦᱟ ᱟᱠᱚᱣᱟ ᱵᱟᱠᱚ ᱡᱚᱴᱮᱫ ᱠᱚᱣᱟ ᱩᱱᱠᱩ ᱥᱟᱢᱟᱝ ᱨᱮ ᱩᱯ ᱵᱟᱠᱚ ᱟᱲᱟᱜᱟ ᱥᱟᱺᱜᱤᱧ ᱠᱷᱚᱱ ᱵᱚᱱ ᱡᱚᱦᱟᱨ ᱟᱠᱚᱣᱟᱜ ᱱᱚᱜᱼᱚ ᱱᱚᱝᱠᱟᱱᱟᱜ ᱠᱚ ᱢᱮᱱᱟᱜᱼᱟ ᱛᱳ ᱵᱟᱠᱚ ᱵᱟᱹᱦᱩ ᱟᱠᱟᱫᱮᱭᱟ ᱡᱟᱦᱟᱸᱭ ᱵᱚᱠᱚ ᱵᱟᱹᱦᱩ ᱦᱚᱸ ᱡᱟᱦᱟᱸ ᱞᱮᱠᱟ ᱟᱢ ᱩᱱᱤᱢ ᱢᱟᱱᱟᱣᱮᱭᱟ ᱩᱱᱤ ᱥᱩᱨ ᱥᱮᱱᱚᱜ ᱩᱱᱤ ᱡᱟᱜᱼᱡᱚᱴᱮᱫ ᱚᱱᱠᱟᱱᱟᱜ ᱠᱚ ᱟᱹᱰᱤ ᱪᱮᱦᱨᱟ ᱢᱮᱱᱟᱜᱼᱟ ᱱᱚᱜᱼᱚ ᱱᱚᱣᱟ ᱠᱚᱫᱚ ᱢᱟᱱᱟᱣ ᱟᱨ ᱵᱟᱛᱟᱣ ᱜᱮ ᱦᱩᱭᱩᱜᱼᱟ ᱡᱟᱦᱟᱸ ᱞᱮᱠᱟ ᱫᱷᱚᱨᱚᱢ ᱨᱮᱱᱟᱜ ᱞᱮᱠᱟ ᱛᱮᱵᱚᱱ ᱦᱤᱡᱩᱜ ᱠᱷᱟᱱ ᱫᱚ ᱡᱮᱢᱚᱱ ᱵᱚᱸᱜᱟᱼᱵᱩᱨᱩ ᱨᱮ ᱚᱠᱟ ᱦᱤᱞᱳᱜ ᱚᱠᱟ ᱞᱮᱠᱟ ᱱᱤᱨᱵᱟᱨ ᱦᱩᱭᱩᱜᱼᱟ ᱚᱱᱟ ᱱᱤᱨᱵᱟᱨ ᱛᱟᱦᱮᱸ ᱠᱟᱛᱮᱫ ᱜᱮ ᱵᱚᱸᱜᱟᱼᱵᱩᱨᱩ ᱦᱩᱭᱩᱜᱼᱟ ᱱᱚᱜᱼᱚ ᱱᱚᱣᱟ ᱠᱚ ᱦᱩᱭᱩᱜ ᱠᱟᱱᱟ ᱥᱟᱶᱟᱨ ᱡᱚᱛᱚᱱ ᱫᱚ ᱟᱨ ᱱᱚᱣᱟ ᱠᱚ ᱤᱫᱤ ᱫᱚ ᱡᱟᱦᱟᱸ ᱞᱮᱠᱟ ᱟᱵᱚ ᱱᱚᱣᱟ ᱡᱟᱦᱟᱸ ᱤᱧ ᱥᱮᱬᱟ ᱟᱠᱟᱫᱟᱹᱧ ᱚᱱᱟ ᱥᱮᱬᱟ ᱟᱠᱟᱜ ᱞᱮᱠᱟ ᱛᱮᱫᱚ ᱱᱚᱰᱮ ᱠᱷᱚᱱ ᱫᱚ ᱟᱵᱚ ᱱᱚᱣᱟ ᱟᱹᱠᱤᱞᱵᱚᱱ ᱧᱟᱢᱟ ᱡᱟᱦᱟᱸ ᱜᱩᱨᱩ ᱱᱟᱦᱟᱜ ᱮ ᱚᱞ ᱟᱠᱟᱫᱼᱟ ᱦᱤᱛᱟᱹᱞ ᱦᱚᱲ ᱥᱮᱨᱮᱧ ᱵᱟᱠᱷᱮᱬ ᱟᱨ ᱱᱚᱣᱟ ᱞᱟᱠᱪᱟᱨ ᱥᱮᱨᱮᱧ ᱚᱱᱟ ᱥᱟᱶᱛᱮ ᱟᱵᱚ ᱡᱟᱦᱟᱸ ᱛᱤᱱᱟᱹᱜ ᱟᱭᱟᱜ ᱫᱤᱥᱟᱹ ᱩᱫᱩᱜ ᱚᱸᱰᱮ ᱧᱟᱢᱚᱜᱼᱟ ᱟᱵᱚ ᱚᱸᱰᱮ ᱚᱱᱟ ᱯᱚᱛᱚᱵ ᱠᱚᱵᱚᱱ ᱧᱮᱞ ᱠᱷᱟᱱ ᱫᱚ ᱚᱱᱟ ᱠᱚᱵᱚᱱ ᱦᱟᱨᱟᱼᱵᱩᱨᱩᱭ ᱠᱷᱟᱱ ᱫᱚ ᱟᱵᱚᱣᱟᱜ ᱱᱚᱣᱟ ᱡᱤᱣᱤ ᱦᱚᱲᱢᱚ ᱨᱮᱱᱟᱜ ᱠᱟᱛᱷᱟ ᱦᱚᱸ ᱡᱟᱦᱟᱸ ᱢᱮᱱᱚᱜᱚᱜ ᱠᱟᱱᱟ ᱚᱱᱟ ᱦᱚᱸ ᱥᱟᱶᱟᱨᱚᱜᱼᱟ ᱢᱟᱱᱚᱥᱤᱠ ᱡᱟᱦᱟᱸ ᱪᱤᱱᱛᱟᱹ ᱛᱟᱦᱮᱱᱟ ᱚᱱᱟ ᱦᱚᱸ ᱥᱟᱦᱟᱜᱼᱟ ᱚᱱᱟ ᱠᱚᱨᱮᱱᱟᱜ ᱫᱚ ᱚᱱᱟᱜᱮ ᱦᱚᱨ ᱫᱚ ᱠᱟᱱᱟ ᱡᱮ ᱟᱵᱚᱣᱟᱜ ᱢᱟᱱᱚᱥᱤᱠ ᱟᱨ ᱦᱚᱲᱢᱚ ᱥᱟᱶᱟᱨ ᱞᱟᱹᱜᱤᱫ ᱛᱮᱫᱚ ᱟᱹᱰᱤ ᱢᱟᱨᱟᱝ ᱫᱟᱹᱭᱠᱟᱹ ᱠᱟᱱᱟ